ᱜᱷᱟᱨᱚᱸᱡᱽ ᱨᱮᱫᱚ ᱱᱚᱝᱠᱟᱱ ᱞᱟᱠᱪᱟᱨ ᱟᱹᱰᱤᱜᱟᱱ ᱥᱮᱨᱚᱣᱟ ᱢᱮᱱᱟᱜ ᱟ ᱡᱟᱦᱟᱸ ᱠᱚᱫᱚ ᱯᱟᱞᱟᱣ ᱦᱩᱭᱩᱜ ᱠᱟᱱᱟ ᱫᱟᱜ ᱨᱮ ᱡᱮᱢᱚᱱ ᱫᱩᱣᱟᱹᱨ ᱪᱷᱚᱸᱪ ᱦᱩᱭᱩᱠ ᱠᱟᱱᱟ ᱟᱹᱭᱩᱵ ᱵᱮᱲᱟ ᱥᱩᱧᱡᱟᱹ ᱦᱩᱭᱩᱜ ᱠᱟᱱᱟ ᱟᱹᱭᱩᱵ ᱵᱮᱲᱟ ᱥᱩᱧᱡᱟᱹ ᱦᱩᱭᱩᱜ ᱠᱟᱱᱟ ᱩᱱᱠᱩ ᱵᱚᱸᱜᱟ ᱵᱩᱨᱩ ᱥᱮ ᱦᱟᱯᱲᱟᱢ ᱠᱚᱠᱚ ᱜᱚᱡ ᱟᱠᱟᱱ ᱫᱚ ᱟᱹᱭᱩᱼᱵᱟᱵᱟ ᱵᱚᱠᱚᱼᱵᱚᱭᱦᱟ ᱥᱮ ᱚᱲᱟᱜ ᱵᱷᱤᱛᱤᱨ ᱨᱮ ᱥᱮ ᱛᱩᱨᱥᱤ ᱛᱷᱟᱱ ᱨᱮᱵᱚᱱ ᱫᱚᱦᱚ ᱠᱟᱫ ᱠᱚᱫᱚ ᱠᱩ ᱩᱱᱠᱩ ᱵᱟ ᱥᱮᱵᱟ ᱞᱟᱹᱜᱤᱫ ᱥᱩᱧᱡᱟᱹ ᱦᱩᱭᱩᱜᱼᱟ ᱟᱨ ᱫᱩᱣᱟᱹᱨ ᱫᱚ ᱪᱷᱚᱸᱪ ᱦᱩᱭᱩᱜ ᱟ ᱪᱮᱛᱟᱱᱨᱮ ᱢᱮᱱᱟᱭ ᱫᱷᱚᱨᱚᱢ ᱴᱷᱟᱹᱠᱩᱨ ᱩᱱᱤ ᱫᱤᱥᱟᱹ ᱠᱟᱛᱮᱫ ᱚᱱᱟ ᱫᱩᱣᱟᱹᱨ ᱪᱷᱚᱸᱪ ᱞᱮᱠᱷᱟᱱ ᱥᱩᱠ ᱥᱟᱶᱟᱨ ᱦᱩᱭᱩᱜ ᱟ ᱥᱮ ᱟᱵᱚ ᱵᱷᱟᱜᱮ ᱛᱮᱵᱚᱱ ᱛᱟᱦᱮᱱᱟ ᱚᱱᱟ ᱠᱷᱟᱹᱛᱤᱨ ᱪᱷᱚᱸᱪ ᱦᱩᱭᱩᱜ ᱟ